ᱤᱧᱟᱹᱜ ᱠᱷᱮᱞ ᱟᱨ ᱪᱟᱥᱼᱵᱟᱥ ᱥᱟᱶᱛᱮ ᱫᱟᱬᱟᱱ ᱨᱮᱱᱟᱜ ᱨᱟᱹᱥᱠᱟᱹ ᱢᱮᱱᱟᱜ ᱛᱤᱧᱟ ᱱᱚᱣᱟ ᱪᱮᱛᱟᱱ ᱟᱭᱢᱟᱜᱮ ᱨᱟᱥᱠᱟᱹ ᱤᱧᱟᱹᱜ ᱢᱮᱱᱟᱜᱼᱟ ᱠᱷᱮᱞᱳᱜ ᱫᱚ ᱟᱹᱰᱤ ᱦᱩᱰᱤᱧ ᱠᱷᱚᱱᱟᱜ ᱜᱤᱧ ᱠᱷᱮᱞᱳᱜ ᱜᱮᱭᱟ ᱚᱱᱟᱛᱮ ᱠᱷᱮᱞᱳᱜ ᱫᱚ ᱟᱹᱰᱤ ᱡᱳᱨ ᱜᱤᱧ ᱠᱩᱥᱤᱭᱟᱜᱼᱟ ᱪᱮᱫᱟᱜ ᱥᱮ ᱠᱷᱮᱞ ᱨᱮ ᱟᱹᱰᱤ ᱞᱮᱠᱟᱱ ᱨᱟᱹᱥᱠᱟᱹ ᱢᱮᱱᱟᱜ ᱠᱟᱱᱟ ᱠᱷᱮᱞ ᱢᱟ ᱟᱭᱢᱟ ᱞᱮᱠᱟᱱᱟᱜ ᱢᱮᱱᱟᱜ ᱠᱟᱫᱟ ᱢᱮᱱᱠᱷᱟᱱ ᱤᱧ ᱫᱚ ᱯᱷᱩᱴᱵᱚᱞ ᱠᱷᱮᱞᱳᱰᱤᱧ ᱠᱩᱥᱤᱭᱟᱜ ᱜᱮᱭᱟ ᱥᱮ ᱚᱱᱟᱜᱤᱧ ᱠᱷᱮᱞ ᱜᱮᱭᱟ ᱟᱨ ᱱᱚᱣᱟ ᱠᱷᱮᱞᱳᱜ ᱨᱮ ᱟᱭᱢᱟ ᱞᱮᱠᱟᱱ ᱜᱟᱛᱮ ᱠᱚ ᱥᱟᱶ ᱠᱷᱮᱞ ᱜᱟᱱᱚᱜᱼᱟ ᱥᱮ ᱜᱟᱛᱮ ᱜᱟᱯᱟ ᱜᱟᱯᱟᱛᱮ ᱦᱚᱸ ᱟᱭᱢᱟ ᱜᱟᱱ ᱠᱚ ᱦᱩᱭᱩᱜᱼᱟ ᱪᱮᱫᱟᱜ ᱥᱮ ᱠᱷᱮᱞ ᱚᱠᱛᱚ ᱟᱭᱢᱟ ᱞᱮᱠᱟᱱ ᱠᱷᱮᱞᱳᱰ ᱵᱚᱭᱦᱟ ᱠᱚ ᱥᱟᱞᱟᱜ ᱠᱷᱮᱞᱟ ᱚᱱᱟᱛᱮ ᱩᱱᱠᱩ ᱥᱟᱞᱟᱜ ᱧᱟᱯᱟᱢ ᱠᱟᱛᱮᱜ ᱨᱟᱹᱥᱠᱟᱹ ᱟᱹᱰᱤ ᱧᱩᱨ ᱵᱩᱡᱩᱜᱼᱟ ᱡᱟᱦᱟᱸ ᱫᱚ ᱞᱟᱹᱭ ᱛᱮ ᱵᱟᱝ ᱵᱩᱡᱷᱟᱹᱣ ᱦᱚᱪᱚ ᱫᱟᱲᱮ ᱠᱟᱛᱮᱜ ᱢᱟᱱᱮ ᱢᱚᱱᱮ ᱨᱮᱱᱟᱜ ᱟᱹᱭᱠᱟᱹᱣ ᱟᱹᱰᱤ ᱪᱮᱦᱨᱟ ᱡᱟᱦᱟᱸ ᱫᱚ ᱨᱟᱹᱥᱠᱟᱹ ᱫᱚ ᱢᱟᱱᱮ ᱤᱧ ᱛᱩᱞᱩᱪ ᱡᱟᱦᱟᱸ ᱫᱚ ᱚᱱᱠᱟᱜᱮ ᱟᱭᱢᱟ ᱜᱟᱱ ᱢᱮᱱᱟᱜ ᱠᱚᱣᱟ ᱜᱟᱛᱮ ᱡᱟᱦᱟᱸ ᱫᱚ ᱢᱤᱫ ᱥᱟᱶᱛᱮ ᱠᱷᱮᱞᱳᱜ ᱞᱮ ᱪᱟᱞᱟᱜ ᱟᱥᱮ ᱡᱤᱛᱠᱟᱹᱨ ᱠᱟᱛᱮᱜ ᱡᱟᱦᱟᱸ ᱨᱟᱹᱥᱠᱟᱹ ᱞᱮ ᱧᱟᱢᱼᱟ ᱫᱟ ᱟᱹᱰᱤ ᱡᱳᱨ ᱨᱟᱹᱥᱠᱟᱹ ᱞᱮ ᱟᱹᱭᱠᱟᱹᱣᱟ ᱡᱟᱦᱟᱸ ᱫᱚ ᱜᱟᱛᱮ ᱠᱚ ᱢᱤᱫ ᱥᱟᱶᱛᱮ ᱠᱷᱮᱞᱳᱜ ᱪᱟᱞᱟᱜ ᱠᱟᱛᱮᱜ ᱥᱮ ᱪᱟᱞᱟᱜ ᱠᱟᱛᱮᱜ ᱠᱷᱮᱞᱳᱜ ᱟᱞᱮ ᱤᱱᱟᱹᱛᱮ ᱠᱷᱮᱞᱳᱜ ᱫᱚ ᱟᱹᱰᱤ ᱡᱳᱨ ᱜᱤᱧ ᱠᱩᱥᱤᱭᱟᱜᱼᱟ ᱥᱟᱶᱛᱮ ᱪᱟᱥᱼᱵᱟᱥ ᱪᱟᱥᱼᱵᱟᱥ ᱫᱚ ᱟᱞᱮ ᱢᱟ ᱨᱮᱸᱜᱮᱡ ᱚᱲᱟᱜ ᱨᱮᱱ ᱜᱤᱫᱽᱨᱟᱹ ᱪᱟᱥ ᱫᱚ ᱞᱟᱜᱟᱣ ᱞᱮ ᱜᱮᱭᱟ ᱢᱮᱱᱠᱷᱟᱱ ᱥᱟᱶᱛᱮ ᱪᱟᱥᱼᱵᱟᱥ ᱨᱮᱦᱚᱸ ᱢᱚᱱᱮ ᱫᱚ ᱫᱚᱢᱮ ᱫᱚᱢᱮᱭ ᱚᱨᱟ ᱪᱮᱫᱟᱜ ᱥᱮ ᱦᱳᱲᱳ ᱢᱟᱵᱚᱱ ᱨᱚᱦᱚ ᱭᱮᱜ ᱜᱮᱭᱟ ᱥᱟᱶᱛᱮ ᱥᱟᱠ ᱥᱚᱵᱡᱤ ᱠᱚᱦᱚᱸ ᱵᱚᱱ ᱨᱚᱦᱚᱭ ᱜᱮᱭᱟ ᱪᱮᱫᱟᱜ ᱥᱮ ᱚᱱᱠᱥᱟᱜᱮ ᱤᱧᱟᱜ ᱦᱚᱸ ᱥᱟᱠ ᱥᱚᱵᱡᱤ ᱥᱮ ᱦᱳᱲᱳ ᱪᱟᱥ ᱨᱮ ᱟᱹᱰᱤ ᱨᱟᱹᱥᱠᱟᱹ ᱢᱮᱱᱟᱜ ᱛᱤᱧᱟ ᱟᱨ ᱱᱚᱣᱟᱨᱮ ᱧᱮᱞ ᱠᱟᱱᱟ ᱡᱮ ᱚᱲᱟᱜ ᱨᱮ ᱡᱚᱢ ᱞᱟᱹᱜᱤᱫ ᱟᱱᱟᱴ ᱜᱮᱵᱟᱝ ᱯᱟᱲᱟᱜᱼᱟ ᱥᱟᱠᱼᱥᱚᱵᱡᱤ ᱛᱟᱦᱮᱱ ᱠᱷᱟᱱ ᱩᱛᱩ ᱠᱤᱨᱤᱧ ᱦᱚᱸ ᱵᱟᱝ ᱞᱟᱜᱟᱜᱼᱟ ᱡᱟᱦᱟᱸ ᱛᱮ ᱚᱲᱟᱜ ᱨᱮᱱᱟᱜ ᱠᱟᱹᱣᱰᱤ ᱠᱷᱚᱨᱚᱪ ᱵᱟᱝ ᱠᱟᱛᱮᱜ ᱚᱲᱟᱜ ᱠᱷᱚᱱᱟᱜ ᱜᱮ ᱟᱠᱷᱨᱤᱧ ᱠᱟᱛᱮᱜ ᱠᱤᱪᱷᱩ ᱨᱳᱡᱽᱜᱟᱨ ᱨᱮᱱᱟᱜ ᱨᱟᱥᱛᱟ ᱢᱮᱱᱟᱜ ᱠᱟᱫᱟ ᱚᱱᱟᱛᱮ ᱤᱧ ᱫᱚ ᱪᱟᱥᱼᱵᱟᱥ ᱫᱚᱢᱮ ᱜᱤᱧ ᱠᱩᱥᱤᱭᱟᱜᱼᱟ ᱥᱟᱶᱛᱮ ᱫᱟᱬᱟᱱ ᱫᱟᱬᱟᱱ ᱫᱚ ᱚᱱᱠᱟᱱᱟᱜ ᱡᱟᱭᱜᱟ ᱪᱟᱞᱟᱜ ᱥᱟᱱᱟᱧᱟ ᱡᱟᱦᱟᱸ ᱨᱮᱫᱚ ᱟᱹᱰᱤ ᱨᱟᱹᱥᱠᱟᱹ ᱧᱟᱢᱚᱜᱼᱟ ᱡᱮᱞᱮᱠᱟ ᱰᱩᱝᱨᱤ ᱫᱟᱬᱟᱱ ᱡᱟᱦᱟᱸ ᱞᱮᱠᱟᱱ ᱢᱟᱨᱟᱝ ᱢᱟᱨᱟᱝ ᱰᱩᱝᱨᱤ ᱢᱮᱱᱟᱜ ᱠᱟᱜ ᱚᱱᱟ ᱨᱮᱜᱮ ᱪᱟᱞᱟᱜ ᱠᱟᱛᱮᱜ ᱚᱸᱰᱮ ᱫᱩᱲᱩᱵ ᱠᱟᱛᱮᱜ ᱡᱟᱦᱟᱸ ᱯᱷᱤᱞᱤᱝᱥ ᱧᱟᱢᱚᱜᱼᱟ ᱚᱱᱟ ᱟᱹᱰᱤ ᱪᱮᱨᱦᱟ ᱵᱩᱡᱷᱟᱹᱜᱼᱟ ᱚᱱᱟᱛᱮ ᱤᱧ ᱫᱚ ᱫᱟᱬᱟᱱ ᱠᱚᱫᱚ ᱫᱚᱢᱮᱧ ᱠᱩᱥᱤᱭᱟᱜ ᱜᱮᱭᱟ ᱟᱨ ᱫᱟᱬᱟ ᱠᱟᱛᱮᱜ ᱟᱹᱰᱤ ᱨᱟᱹᱥᱠᱟᱹᱧ ᱧᱟᱢᱟ ᱤᱱᱟᱹᱛᱮ ᱤᱧ ᱱᱚᱣᱟ ᱠᱚ ᱫᱚᱢᱮᱧ ᱠᱩᱥᱤᱭᱟᱜ ᱜᱮᱭᱟ